ᱟᱵᱚ ᱢᱟᱱᱚᱣᱟ ᱣᱟᱜ ᱡᱟᱸᱜᱟᱨᱮ ᱯᱟᱱᱟᱦᱤ ᱥᱮ ᱡᱩᱛᱟᱹ ᱫᱚ ᱟᱹᱰᱤ ᱱᱟᱯᱟᱭᱟᱜ ᱠᱟᱱᱟ ᱪᱮᱫ ᱞᱮᱠᱟᱛᱮ ᱡᱟᱦᱟᱸ ᱜᱟᱰᱟ ᱜᱷᱩᱴᱩ ᱥᱮ ᱡᱟᱱᱩᱢ ᱥᱮ ᱛᱚᱦᱚᱫ ᱦᱟᱲᱟᱜ ᱥᱮ ᱞᱚᱞᱚ ᱥᱤᱛᱩᱝ ᱛᱟᱲᱟᱢ ᱨᱮ ᱱᱚᱣᱟ ᱯᱟᱱᱟᱦᱤ ᱥᱮ ᱡᱩᱛᱟᱹ ᱫᱚ ᱟᱹᱰᱤ ᱱᱟᱯᱟᱭ ᱵᱷᱟᱹᱞᱤ ᱠᱟᱹᱢᱤ ᱛᱟᱵᱚᱱᱟᱭ ᱡᱟᱦᱟᱱ ᱜᱟᱹᱰᱤ ᱢᱚᱴᱚᱨ ᱠᱚᱨᱮᱦᱚᱸ ᱡᱩᱛᱟᱹ ᱛᱟᱦᱮᱸᱞᱮᱱᱠᱷᱟᱱ ᱵᱟᱡᱟᱣ ᱵᱟᱝ ᱦᱩᱭ ᱦᱚᱫᱚᱜᱼᱟ ᱩᱱᱟᱹᱜ ᱪᱟᱬ ᱛᱚ ᱡᱩᱛᱟᱹ ᱫᱚ ᱟᱹᱰᱤ ᱱᱟᱯᱟᱭ ᱠᱟᱹᱢᱤ ᱡᱟᱸᱜᱟ ᱥᱮᱯᱴᱤᱨᱮᱭ ᱫᱚᱦᱚᱭ ᱛᱟᱵᱚᱱᱟᱭ ᱱᱤᱨᱟᱯᱚᱛᱛᱟᱭ ᱮᱢ ᱫᱟᱲᱮᱭᱟᱛᱟᱵᱚᱱᱟᱭ ᱥᱤᱠᱩᱨᱤᱴᱤᱭ ᱮᱢ ᱫᱟᱲᱮᱭᱟᱜ ᱟᱭ ᱚᱱᱟ ᱞᱟᱹᱜᱤᱫ ᱟᱵᱚᱣᱟᱜ ᱡᱩᱛᱟᱹ ᱥᱮ ᱯᱟᱱᱟᱦᱤ ᱫᱚ ᱟᱵᱩᱣᱟᱜ ᱡᱟᱸᱜᱟ ᱨᱮ ᱚᱵᱚᱥᱥᱚᱭ ᱫᱚᱨᱠᱟᱨ ᱜᱮ ᱠᱟᱱᱟ